ᱤᱧ ᱢᱤᱫᱴᱟᱝ ᱥᱮᱨᱮᱧ ᱫᱚ ᱱᱚᱣᱟ ᱧᱮᱞ ᱠᱟᱛᱮᱜ ᱤᱧ ᱵᱩᱡᱷᱟᱹᱣᱟ ᱡᱮ ᱚᱱᱟ ᱥᱮᱨᱮᱧ ᱨᱮᱱᱟᱜ ᱟᱹᱲᱟᱹ ᱠᱚ ᱪᱮᱫ ᱢᱮᱱᱟᱜᱼᱟ ᱚᱱᱟ ᱟᱲᱟᱹ ᱠᱚ ᱧᱮᱞ ᱛᱮᱦᱚᱧ ᱵᱩᱷᱟᱹᱣᱟ ᱡᱮ ᱱᱚᱣᱟ ᱫᱚ ᱱᱚᱣᱟ ᱥᱮᱨᱮᱧ ᱠᱟᱱᱟ ᱢᱮᱱᱛᱮ ᱚᱱᱟ ᱥᱮᱨᱮᱧ ᱨᱮ ᱨᱟᱦᱟ ᱮᱢ ᱠᱟᱛᱮᱜ ᱥᱮᱨᱮᱧ ᱨᱮᱱᱟᱜ ᱤᱧ ᱨᱤᱠᱟᱹᱭᱟ ᱟᱨ ᱱᱚᱣᱟ ᱥᱮᱨᱮᱧ ᱫᱚ ᱡᱟᱦᱟᱸ ᱟᱹᱲᱟᱹᱧ ᱵᱩᱡᱷᱟᱹᱣ ᱧᱟᱢᱟ ᱚᱱᱟ ᱨᱟᱦᱟᱛᱤᱧ ᱥᱮᱨᱮᱧᱟ